ᱦᱮᱸ ᱥᱟᱱᱛᱟᱲᱤ ᱚᱱᱚᱞᱤᱭᱟᱹ ᱠᱚ ᱟᱹᱰᱤ ᱟᱹᱰᱤ ᱚᱱᱚᱞᱤᱭᱟᱹ ᱠᱚᱜᱮ ᱢᱮᱱᱟᱜ ᱠᱚᱣᱟ ᱛᱚᱵᱮ ᱤᱧᱟᱹᱜ ᱨᱮ ᱢᱚᱱ ᱜᱟᱰᱟᱣ ᱚᱱᱚᱞᱤᱭᱟᱹ ᱥᱮ ᱡᱷᱚᱛᱚ ᱠᱷᱚᱡ ᱤᱧᱟᱹᱜ ᱚᱛᱚᱨ ᱨᱮ ᱥᱚᱨᱮᱥ ᱩᱛᱟᱹᱨᱤᱡ ᱚᱱᱚᱞᱤᱭᱟᱹ ᱫᱚ ᱱᱟᱛᱷᱟᱱᱤᱭᱮᱞ ᱢᱩᱨᱢᱩ ᱚᱠᱚᱭ ᱫᱚ ᱚᱡᱚᱭ ᱜᱟᱰᱟ ᱰᱷᱤᱯ ᱨᱮ ᱢᱤᱫᱴᱟᱝ ᱡᱩᱰᱟᱹᱥᱤ ᱠᱟᱹᱦᱱᱤ ᱚᱞ ᱞᱮᱜ ᱚᱱᱟ ᱠᱟᱹᱦᱱᱤ ᱯᱟᱲᱦᱟᱣ ᱠᱟᱛᱮᱫ ᱤᱧ ᱫᱚ ᱱᱤᱛ ᱫᱷᱟᱹᱵᱤᱡ ᱩᱱᱤᱭᱟᱜ ᱠᱟᱛᱷᱟ ᱠᱚᱧ ᱩᱭᱦᱟᱹᱨᱟ ᱟᱨ ᱤᱧ ᱫᱤᱥᱟᱹᱭᱟ ᱚᱱᱠᱟ ᱠᱟᱹᱦᱱᱤ ᱫᱚ ᱱᱤᱛ ᱫᱷᱟᱹᱵᱤᱡ ᱟᱹᱣᱨᱤᱧ ᱯᱟᱲᱦᱟᱣ ᱧᱟᱢᱟ ᱟᱨ ᱚᱱᱚᱲᱦᱤᱭᱟᱹ ᱞᱮᱠᱟᱛᱮ ᱫᱚ ᱥᱟᱨᱚᱫᱟ ᱯᱨᱚᱥᱟᱫᱽ ᱠᱤᱥᱠᱩ ᱩᱱᱤ ᱦᱚᱸ ᱟᱹᱰᱤ ᱟᱸᱴ ᱤᱧ ᱥᱟᱨᱦᱟᱣᱮᱭᱟ ᱟᱨ ᱩᱱᱤ ᱞᱮᱠᱟᱱ ᱚᱱᱚᱬᱦᱤᱭᱟᱹ ᱛᱮᱦᱮᱧ ᱫᱷᱟᱹᱵᱤᱡ ᱟᱹᱣᱨᱤᱧ ᱧᱮᱞ ᱛᱤᱭᱳᱜ ᱠᱚᱣᱟ ᱚᱱᱟ ᱜᱮᱧ ᱢᱮᱱᱟ ᱱᱚᱝᱠᱟ ᱜᱮ ᱡᱟᱛᱮ ᱟᱨ ᱦᱚᱸ ᱩᱱᱠᱤᱱ ᱞᱮᱠᱟ ᱱᱚᱝᱠᱟᱱ ᱫᱟᱢᱟᱱ ᱫᱟᱢᱟᱱ ᱞᱤᱴᱷᱩᱨ ᱞᱤᱴᱷᱩᱨ ᱠᱟᱹᱦᱱᱤ ᱥᱮ ᱚᱱᱚᱬᱦᱮ ᱠᱚᱦᱚᱸ ᱚᱞ ᱨᱟᱠᱟᱵ ᱚᱱᱟ ᱞᱟᱹᱜᱤᱫ ᱛᱮ ᱥᱟᱱᱟᱢ ᱚᱱᱚᱞᱤᱭᱟᱹ ᱠᱚ ᱴᱷᱮᱱ ᱱᱮᱦᱚᱨᱤᱧ ᱫᱚᱦᱚᱭᱮᱫ ᱠᱟᱱᱟ